ᱢᱤᱫᱴᱮᱱ ᱠᱟᱞᱟᱢ ᱥᱠᱮᱪ ᱤᱧ ᱛᱮᱭᱟᱨᱟ ᱤᱧ ᱫᱚ ᱦᱩᱭᱩᱜ ᱠᱟᱱᱟ ᱛᱟᱹᱧ ᱵᱳᱨᱰ ᱥᱠᱮᱪ ᱯᱮᱯᱟᱨ ᱨᱵᱟᱨ ᱵᱨᱩᱥ ᱛᱟᱹᱧ ᱟᱨ ᱦᱩᱭᱩᱜ ᱠᱟᱱᱟ ᱛᱟᱹᱧ ᱦᱩᱰᱤᱧ ᱢᱟᱨᱟᱝ ᱵᱨᱩᱥ ᱠᱚ ᱟᱨ ᱠᱟᱞᱟᱨ ᱦᱚᱸ ᱛᱟᱹᱧ ᱚᱱᱠᱟ ᱜᱮ ᱦᱩᱭᱩᱜ ᱠᱟᱱᱟ ᱞᱟᱹᱴᱩᱣᱟᱜ ᱦᱚᱸ ᱢᱮᱱᱟᱜᱼᱟ ᱚᱱᱟ ᱠᱷᱚᱱ ᱠᱟᱹᱴᱤᱡᱟᱜ ᱦᱚᱸ ᱛᱤᱧ ᱢᱮᱱᱟᱜᱼᱟ ᱡᱟᱦᱟᱸ ᱞᱮᱠᱟᱛᱮ ᱤᱧ ᱱᱚᱣᱟ ᱠᱳᱢᱯᱞᱤᱴ ᱢᱟᱹᱧ ᱟᱨ ᱚᱱᱟ ᱞᱟᱹᱜᱤᱫ ᱯᱷᱨᱤ ᱢᱟᱭᱤᱱᱰ ᱦᱚᱸ ᱫᱚᱨᱠᱟᱨ ᱠᱟᱱ ᱜᱮᱭᱟ ᱡᱟᱭᱜᱟ ᱚᱱᱠᱟ ᱠᱷᱟᱹᱞᱤ ᱦᱚᱸ ᱫᱚᱨᱠᱟᱨ ᱠᱟᱱ ᱜᱮᱭᱟ ᱟᱨ ᱤᱧᱟᱹᱜ ᱤᱱᱟᱹ ᱫᱚ ᱢᱚᱱᱮ ᱦᱚᱸ ᱛᱤᱧ ᱚᱸᱰᱮ ᱞᱟᱜᱟᱣ ᱠᱚᱜᱼᱟ ᱡᱟᱦᱟᱸ ᱞᱮᱠᱟᱛᱮ ᱯᱩᱨᱟᱹᱜ ᱢᱟ ᱛᱤᱧ ᱚᱱᱟ ᱠᱟᱞᱟᱢ ᱛᱤᱧ ᱚᱱᱟ ᱞᱟᱹᱜᱤᱫ ᱫᱚᱦᱚ ᱞᱟᱹᱜᱤᱫ ᱡᱟᱭᱜᱟ ᱠᱚᱛᱤᱧ ᱚᱱᱟ ᱠᱚ ᱱᱚᱣᱟ ᱠᱟᱛᱷᱟ ᱥᱠᱮᱪ ᱵᱮᱱᱟᱣ ᱛᱮᱜᱮ ᱤᱧ ᱱᱚᱣᱟ ᱢᱤᱫᱴᱤᱡ ᱞᱟᱹᱭ ᱥᱟᱱᱟ ᱟᱠᱟᱫᱤᱧᱟ ᱦᱟᱸᱜ ᱱᱚᱰᱮ ᱡᱟᱦᱟᱧ ᱢᱮᱱᱮᱜᱼᱟ